ᱢᱟᱨᱟᱝ ᱢᱚᱱᱛᱨᱤᱭᱟᱜ ᱯᱳᱥᱚᱱ ᱦᱚᱨᱟ ᱫᱚ ᱦᱩᱭᱩᱜ ᱠᱟᱱᱟ ᱟᱭᱩᱥᱢᱟᱱ ᱵᱷᱟᱨᱚᱛ ᱩᱡᱚᱞᱟ ᱜᱮᱥ ᱯᱨᱚᱫᱷᱟᱱ ᱢᱚᱱᱛᱨᱤ ᱟᱵᱟᱥ ᱡᱳᱡᱚᱱᱟ ᱮᱢᱟᱱ ᱛᱮᱭᱟᱜ ᱠᱚ ᱱᱤᱭᱟᱹ ᱠᱚᱛᱮ ᱦᱚᱲ ᱟᱭᱢᱟ ᱠᱚ ᱜᱚᱲᱚ ᱠᱚ ᱧᱟᱢᱫᱟ ᱚᱠᱚᱭ ᱠᱚᱣᱟᱜ ᱴᱟᱠᱟ ᱯᱚᱭᱥᱟ ᱵᱟᱹᱱᱩᱜᱼᱟ ᱩᱱᱠᱩ ᱱᱚᱣᱟ ᱠᱷᱚᱡ ᱟᱭᱢᱟ ᱜᱚᱲᱚ ᱠᱚ ᱧᱟᱢᱫᱟ